ᱤᱧ ᱳᱣᱟᱭᱯᱷᱟᱭ ᱰᱟᱴᱟ ᱵᱟᱱᱟᱨᱜᱮᱧ ᱵᱮᱵᱚᱦᱟᱨᱟ ᱠᱟᱨᱚᱱ ᱱᱤᱛᱚᱜ ᱫᱚ ᱯᱷᱳᱱ ᱨᱮᱱᱟᱜ ᱡᱩᱜᱽ ᱛᱳ ᱠᱟᱨᱚᱱ ᱡᱟ ᱠᱤᱪᱷᱩᱜᱮ ᱱᱤᱛᱚᱜ ᱡᱟ ᱡᱟᱵᱚᱛᱤᱭᱚ ᱡᱤᱱᱤᱥ ᱵᱟᱲᱟᱭ ᱛᱮᱱᱟᱜ ᱢᱟᱱᱮ ᱛᱟᱦᱮᱱ ᱛᱤᱧᱟ ᱟᱨᱠᱤ ᱛᱚ ᱱᱮᱛᱟᱨ ᱫᱚ ᱯᱷᱳᱱ ᱢᱟᱫᱽᱫᱷᱚᱢᱛᱮ ᱡᱚᱛᱚ ᱠᱤᱪᱷᱩᱜᱮᱧ ᱥᱮᱬᱟᱭᱤᱧ ᱛᱟᱪᱷᱟᱲᱟ ᱡᱮᱢᱚᱱ ᱡᱟᱦᱟᱱᱟᱜ ᱠᱚ ᱡᱮᱢᱚᱱ ᱦᱚᱭᱛᱚ ᱤᱥᱤᱱ ᱠᱚ ᱦᱚᱭᱛᱚ ᱱᱚᱣᱟ ᱪᱮᱠᱟ ᱢᱟᱱᱮ ᱪᱮᱫ ᱞᱮᱠᱟ ᱠᱟᱛᱮ ᱤᱥᱤᱱᱟᱹᱧ ᱱᱚᱣᱟ ᱤᱥᱤᱱ ᱞᱟᱜᱤᱫᱛᱮ ᱦᱚᱭᱛᱚ ᱪᱮᱫᱪᱮᱫ ᱡᱤᱱᱤᱥᱠᱚ ᱞᱟᱜᱟᱜᱼᱟ ᱛᱟᱦᱚᱞᱮ ᱤᱧ ᱦᱚᱭᱛᱚ ᱵᱟᱹᱧ ᱵᱟᱰᱟᱭᱟ ᱛᱟᱦᱚᱞᱮ ᱤᱧ ᱚᱱᱟ ᱤᱭᱩᱴᱤᱭᱩᱵᱽ ᱨᱮ ᱡᱟᱦᱟᱸ ᱤᱭᱩᱴᱤᱭᱩᱵᱽ ᱨᱮ ᱧᱮᱞ ᱠᱟᱛᱮ ᱤᱧ ᱥᱮᱬᱟᱭᱟᱹᱧ ᱡᱮ ᱱᱚᱣᱟ ᱤᱥᱤᱱ ᱞᱟᱹᱜᱤᱫᱛᱮ ᱫᱚ ᱱᱚᱣᱟ ᱱᱚᱣᱟ ᱡᱤᱱᱤᱥᱠᱚ ᱞᱟᱜᱟᱼᱟ ᱛᱟᱦᱚᱞᱮ ᱤᱧ ᱚᱸᱰᱮ ᱧᱮᱞ ᱠᱟᱛᱮ ᱦᱚᱭᱛᱚ ᱚᱱᱟᱠᱚ ᱡᱤᱱᱤᱥ ᱚᱱᱟᱠᱚᱧ ᱥᱮᱬᱟᱭᱟᱹᱧ ᱥᱮᱬᱟ ᱫᱟᱲᱮᱼᱟᱹᱧ ᱛᱟᱨᱯᱚᱨᱮ ᱡᱮᱢᱱ ᱛᱟᱯᱚᱨᱮ ᱡᱮᱢᱚᱱ ᱦᱚᱭᱛᱚ ᱤᱧᱟᱹᱜ ᱦᱚᱭᱛᱚ ᱠᱚᱞᱮᱡᱽ ᱠᱚ ᱴᱤᱩᱥᱚᱱ ᱠᱚ ᱦᱚᱭᱛᱚ ᱪᱷᱩᱴᱤ ᱢᱮᱱᱟᱜ ᱛᱤᱧᱟ ᱡᱮᱢᱚᱱ ᱜᱚᱨᱚᱢᱠᱟᱞ ᱡᱮᱢᱚᱱ ᱪᱷᱩᱴᱤ ᱛᱟᱦᱮᱱᱟᱼᱦᱟᱸᱜ ᱩᱱ ᱡᱚᱠᱷᱚᱱ ᱦᱚᱭᱛᱚ ᱢᱟᱱᱮ ᱮᱠᱢᱟᱥ ᱞᱮᱠᱟᱜᱮ ᱪᱷᱩᱴᱤ ᱛᱟᱦᱮᱱᱟ ᱩᱱ ᱡᱚᱠᱷᱚᱱ ᱡᱮᱢᱚᱱ ᱠᱞᱟᱥᱠᱚ ᱦᱩᱭᱩᱜᱼᱟ ᱴᱤᱣᱥᱚᱱᱠᱚ ᱦᱩᱭᱩᱜᱼᱟ ᱛᱟᱦᱚᱞᱮ ᱩᱱ ᱡᱚᱠᱷᱚᱱ ᱜᱩᱜᱩᱞ ᱢᱤᱴᱛᱮ ᱴᱤᱣᱥᱚᱱ ᱠᱞᱟᱥ ᱢᱟᱱᱮ ᱵᱟᱱᱟᱨᱜᱮ ᱪᱟᱹᱞᱩᱜᱼᱟ ᱩᱱ ᱡᱚᱠᱷᱚᱱ ᱚᱱᱟ ᱠᱚᱨᱟᱣ ᱞᱟᱹᱜᱤᱫᱛᱮ ᱳᱣᱟᱭᱯᱷᱟᱭ ᱰᱟᱴᱟ ᱢᱟᱱᱮ ᱵᱮᱵᱚᱦᱟᱨᱤᱧ ᱛᱟᱦᱚᱞᱮ ᱟᱨ ᱡᱩᱫᱤ ᱚᱱᱟᱠᱚ ᱠᱞᱟᱥ ᱠᱚᱨᱟᱣ ᱠᱚᱨᱟᱣᱟᱹᱧ ᱟᱨᱠᱤ ᱟᱨ ᱛᱟᱨᱯᱚᱨᱮ ᱦᱩᱭᱩᱜ ᱠᱟᱱᱟ ᱡᱮᱢᱚᱱ ᱯᱷᱞᱤᱯᱠᱟᱴ ᱯᱷᱞᱤᱯᱠᱟᱴᱨᱮ ᱡᱮᱢᱚᱱ ᱦᱤᱛᱚᱜ ᱫᱚ ᱵᱷᱟᱜᱮ ᱵᱷᱟᱜᱮ ᱰᱨᱮᱥ ᱠᱚ ᱡᱟᱦᱟᱱᱟᱜ ᱜᱮ ᱡᱟ ᱡᱟᱵᱚᱛᱤᱭᱚ ᱡᱤᱱᱤᱥ ᱟᱨᱠᱤ ᱯᱨᱚᱭᱳᱡᱚᱱᱤᱭᱚ ᱡᱤᱱᱤᱥ ᱠᱚ ᱡᱚᱛᱚ ᱠᱤᱪᱷᱩᱜᱮ ᱱᱤᱛᱚᱜᱫᱚ ᱡᱮᱢᱚᱱ ᱯᱷᱞᱤᱯᱠᱟᱴᱨᱮ ᱧᱟᱢᱚᱜ ᱠᱟᱱᱟ ᱢᱮᱥᱳ ᱥᱚᱯᱥᱤ ᱚᱱᱟ ᱠᱚᱨᱮ ᱡᱮᱢᱚᱱ ᱱᱚᱣᱟᱠᱚ ᱮᱯᱠᱚ ᱢᱮᱱᱟᱜᱼᱟ ᱛᱟᱦᱚᱞᱮ ᱚᱱᱟᱠᱚ ᱧᱮᱞᱤᱧ ᱚᱱᱟᱠᱚ ᱵᱷᱟᱜᱮ ᱵᱷᱟᱜᱮ ᱰᱨᱮᱥᱠᱚ ᱡᱩᱛᱳᱠᱚ ᱚᱸᱰᱮ ᱧᱮᱞ ᱠᱟᱛᱮ ᱚᱸᱰᱮ ᱠᱷᱚᱱᱟᱜ ᱚᱰᱟᱨ ᱜᱤ ᱟᱨᱠᱤ ᱮᱢᱟ ᱵᱟᱲᱟᱣᱟᱜᱼᱟᱹᱧ ᱛᱟᱯᱚᱨᱮ ᱦᱤᱛᱚᱜ ᱫᱚ ᱡᱮᱢᱚᱱ ᱯᱷᱮᱥᱵᱩᱠ ᱦᱮᱡ ᱟᱠᱟᱱᱟ ᱯᱷᱮᱥᱵᱩᱠ ᱨᱮ ᱵᱷᱤᱰᱤᱭᱳ ᱠᱚ ᱧᱮᱞ ᱵᱟᱲᱟᱤᱧ ᱵᱷᱟᱜᱮ ᱡᱤᱱᱤᱥ ᱟᱨᱠᱤ ᱛᱟᱯᱚᱨᱮ ᱡᱮᱢᱚᱱ ᱡᱟᱦᱟᱸ ᱮᱯᱤᱥᱳᱰ ᱢᱟᱫᱽᱫᱷᱚᱢᱛᱮ ᱱᱤᱛᱚᱜᱫᱚ ᱡᱮᱢᱚᱱ ᱥᱤᱨᱤᱭᱟᱞ ᱨᱮᱱᱟᱜ ᱤᱭᱟᱹᱠᱚ ᱦᱚᱸ ᱚᱰᱳᱠ ᱠᱟᱱᱟ ᱚᱱᱟᱠᱚ ᱦᱚᱸ ᱧᱮᱞᱜᱮᱭᱟᱹᱧ ᱟᱨ ᱤᱱᱥᱴᱟᱜᱨᱟᱢ ᱡᱮᱢᱚᱱ ᱤᱱᱥᱴᱟᱜᱨᱟᱢ ᱨᱮ ᱨᱤᱞ ᱵᱷᱤᱰᱤᱭᱳ ᱠᱚ ᱢᱟᱱᱮ ᱠᱚᱨᱟᱣ ᱜᱟᱱᱚᱜᱼᱟ ᱟᱨᱠᱤ ᱚᱱᱟᱦᱚᱸ ᱢᱟᱡᱷᱮ ᱢᱚᱫᱽᱫᱷᱮ ᱠᱚᱨᱟᱣ ᱜᱤᱭᱟᱹᱧ ᱤᱧᱦᱚᱸ ᱡᱮᱢᱚᱱ ᱵᱷᱤᱰᱤᱭᱳᱠᱚ ᱧᱮᱞᱤᱧ ᱨᱤᱞ ᱵᱷᱤᱰᱤᱭᱳᱠᱚ ᱤᱱᱥᱴᱟᱜᱨᱟᱢ ᱨᱮ ᱚᱱᱟᱠᱚ ᱧᱮᱞᱤᱧ ᱛᱟᱯᱚᱨᱮ ᱦᱮᱸ ᱡᱚᱠᱷᱚᱱ ᱟᱨ ᱤᱧ ᱚᱱᱟ ᱱᱮᱴᱳᱣᱟᱨᱠ ᱟᱱᱮᱴ ᱨᱮᱦᱚᱸ ᱧᱩᱨ ᱠᱟᱱᱤᱧ ᱢᱤᱫ ᱫᱷᱟᱣ ᱡᱚᱠᱷᱚᱱ ᱟᱹᱰᱤ ᱡᱳᱨᱛᱮ ᱡᱚᱠᱷᱚᱱ ᱢᱟᱱᱮ ᱫᱟᱜ ᱞᱮᱫᱟᱭ ᱢᱟᱱᱮ ᱩᱱ ᱡᱚᱠᱷᱚᱱ ᱢᱟᱱᱮ ᱦᱟᱣᱟ ᱵᱟᱛᱟᱥᱛᱮ ᱡᱚᱠᱷᱚᱱ ᱩᱱ ᱡᱚᱠᱷᱚᱱ ᱢᱟᱱᱮ ᱫᱟᱜᱦᱚᱸ ᱧᱩᱨ ᱧᱩᱨᱞᱮᱱᱟ ᱩᱱ ᱡᱚᱠᱷᱚᱱ ᱡᱮᱢᱚᱱ ᱱᱮᱴᱳᱣᱟᱨᱠ ᱨᱮᱱᱟᱜ ᱮᱠᱴᱩ ᱯᱨᱚᱵᱽᱞᱮᱢ ᱦᱩᱭᱞᱮᱱᱟ ᱛᱚᱠᱷᱚᱱ ᱡᱚᱠᱷᱚᱱ ᱩᱱᱨᱮ ᱢᱤᱫ ᱫᱷᱟᱣ ᱠᱞᱟᱥ ᱵᱟᱝᱤᱧ ᱫᱟᱲᱮᱣᱟᱠᱟᱫᱟ ᱩᱱ ᱡᱚᱠᱷᱚ ᱟᱞᱮᱭᱟᱜ ᱜᱩᱜᱩᱞ ᱢᱤᱴ ᱛᱮ ᱚᱲᱟᱜᱨᱮᱧ ᱛᱟᱦᱮᱸ ᱠᱟᱱᱟ ᱩᱱ ᱡᱚᱠᱷᱚᱱ ᱜᱩᱜᱩᱞ ᱢᱤᱴ ᱛᱮ ᱟᱞᱮᱭᱟᱜ ᱠᱞᱟᱥ ᱦᱩᱭᱩᱜᱠᱟᱱ ᱛᱟᱞᱮᱛᱮᱦᱮᱱᱟ ᱛᱚᱠᱷᱚᱱ ᱤᱧ ᱵᱟᱹᱧ ᱠᱞᱟᱥ ᱵᱟᱹᱧ ᱮᱴᱮᱱ ᱫᱟᱲᱮᱣᱠᱟᱫᱟ ᱩᱱ ᱡᱚᱠᱷᱚᱱ ᱛᱚᱠᱷᱚᱱ ᱟᱱᱟᱴᱨᱮᱧ ᱧᱩᱨ ᱟᱠᱟᱱᱟ ᱟᱨᱠᱤ

ᱤᱱᱟᱹᱜᱮ